ᱦᱮᱞᱳ ᱦᱮᱸ ᱦᱳᱭ ᱦᱳᱭ ᱚᱸᱰᱮᱜᱮ ᱞᱟᱜᱟᱣ ᱠᱟᱱᱟ ᱚᱠᱟ ᱠᱷᱚᱡ ᱵᱤᱱ ᱞᱟᱹᱭᱮᱫᱼᱟ ᱦᱮᱸ ᱠᱷᱩᱞᱟᱹᱣ ᱜᱮᱭᱟ ᱠᱷᱩᱞᱟᱹᱣ ᱜᱮᱭᱟ ᱦᱮᱸ ᱟᱪᱪᱷᱟ ᱪᱮᱫ ᱪᱩᱲᱤ ᱵᱮᱱ ᱦᱟᱛᱟᱣᱟ ᱠᱟᱹᱪ ᱪᱩᱲᱤ ᱱᱮᱛᱟᱨ ᱢᱟ ᱟᱹᱰᱤ ᱨᱚᱠᱚᱢ ᱪᱩᱲᱤ ᱩᱰᱩᱠ ᱟᱠᱟᱱᱟ ᱟᱹᱵᱤᱱ ᱪᱮᱫ ᱞᱮᱠᱟᱱ ᱪᱩᱲᱤ ᱫᱚᱨᱠᱟᱨ ᱟᱪᱪᱷᱟ ᱚᱱᱟ ᱢᱮᱱᱟᱜᱼᱟ ᱯᱟᱲᱟᱜ ᱛᱟᱹᱵᱤᱱᱟ ᱰᱷᱟᱭ ᱥᱚ ᱰᱮᱲ ᱥᱚ ᱚᱠᱟ ᱞᱮᱠᱟᱱᱟᱜ ᱵᱤᱱ ᱦᱟᱛᱟᱣᱟ ᱚᱱᱟ ᱦᱤᱥᱟᱹᱵᱽᱛᱮ ᱞᱟᱜᱟᱜᱼᱟ ᱦᱮᱸ ᱟᱪᱪᱷᱟ ᱢᱮᱱᱟᱜᱼᱟ ᱚᱱᱟ ᱫᱚ ᱠᱟᱹᱡ ᱦᱟᱭ ᱨᱮᱹᱴ ᱧᱚᱜ ᱯᱟᱲᱟᱜ ᱛᱟᱹᱵᱤᱱᱟ ᱟᱫᱚ ᱚᱱᱟᱦᱚᱸ ᱢᱮᱱᱟᱜᱼᱟ ᱡᱮᱢᱚᱱ ᱟᱹᱵᱤᱱ ᱪᱮᱫ ᱞᱮᱠᱟᱱᱟᱜ ᱵᱤᱱ ᱫᱚᱨᱠᱟᱨᱚᱜᱼᱟ ᱚᱱᱟᱦᱚᱸ ᱢᱮᱱᱟᱜ ᱜᱮᱭᱟ ᱠᱚᱢ ᱨᱮᱹᱴ ᱠᱷᱚᱱᱟᱜ ᱦᱟᱭ ᱨᱮᱹᱴ ᱦᱚᱸ ᱢᱮᱱᱟᱜ ᱜᱮᱭᱟ ᱚ ᱦᱮᱸ ᱢᱮᱱᱟᱜᱼᱟ ᱟᱪᱪᱷᱟ ᱟᱪᱪᱷᱟ ᱯᱟᱭᱮᱞ ᱦᱚᱸ ᱡᱮᱢᱚᱱ ᱟᱹᱵᱤᱱ ᱛᱤᱱᱟᱹᱜ ᱠᱷᱟᱯ ᱵᱤᱱ ᱦᱟᱛᱟᱣᱟ ᱡᱮᱢᱚᱱ ᱠᱚᱢ ᱠᱷᱚᱱ ᱵᱮᱥᱤ ᱢᱚᱱᱮ ᱠᱟᱜ ᱵᱤᱱ ᱯᱚᱸᱫᱽᱨᱚ ᱥᱚ ᱫᱩ ᱦᱟᱡᱟᱨ ᱯᱚᱱᱪᱤᱥᱥᱚ ᱟᱹᱵᱤᱱ ᱛᱤᱱᱟᱹᱜ ᱨᱮᱱᱟᱜ ᱫᱚᱨᱠᱟᱨ ᱚᱱᱟ ᱦᱤᱥᱟᱹᱵᱛᱮ ᱢᱮᱱᱟᱜᱼᱟ ᱡᱟᱦᱟᱸ ᱞᱮᱠᱟᱱ ᱡᱮᱢᱚᱱ ᱥᱟᱢᱟᱱ ᱚᱱᱟ ᱦᱤᱥᱟᱹᱵ ᱫᱟᱢ ᱳᱡᱚᱱ ᱨᱮᱱᱟᱜ ᱚᱱᱟ ᱢᱟ ᱳᱡᱚᱱ ᱦᱤᱥᱟᱹᱵᱛᱮ ᱟᱹᱠᱷᱨᱤᱧᱚᱜᱼᱟᱛᱚ ᱦᱮᱸ ᱦᱮᱸ ᱟᱪᱪᱷᱟ ᱦᱤᱡᱩᱜ ᱵᱤᱱ ᱟᱹᱵᱤᱱ ᱴᱟᱭᱤᱢ ᱧᱟᱢ ᱠᱟᱛᱮᱫ ᱟᱨ ᱦᱮᱸ ᱟᱪᱪᱷᱟ ᱴᱷᱤᱠ ᱜᱮᱭᱟ